ᱦᱮᱸ ᱫᱟᱫᱟ ᱢᱮᱱᱮᱫ ᱛᱟᱦᱮᱸᱱᱤᱧ ᱤᱧ ᱢᱟ ᱵᱟᱸᱫᱞᱩ ᱠᱷᱚᱱᱤᱧ ᱦᱮᱡ ᱮᱱ ᱛᱚ ᱤᱧ ᱢᱟ ᱵᱳᱞᱯᱩᱨ ᱥᱮᱱᱤᱧ ᱦᱮᱡ ᱞᱟᱦᱟᱣᱟᱠᱟᱱ ᱛᱚ ᱟᱯᱮ ᱮᱜᱟᱨᱚ ᱴᱟ ᱥᱮᱱ ᱯᱮ ᱢᱮᱛᱟᱣᱟᱫᱤᱧ ᱛᱟᱦᱮᱸᱱ ᱛᱚ ᱤᱧ ᱢᱟᱧ ᱫᱮᱨᱤᱣᱮᱱᱟᱧ ᱱᱚᱛᱮ ᱵᱟᱡᱟᱨᱤᱧ ᱦᱮᱡ ᱟᱠᱟᱱ ᱛᱟᱦᱮᱸᱱᱟᱹᱧ ᱛᱚ ᱱᱤᱛᱮᱜ ᱵᱟᱨᱚ ᱴᱟ ᱵᱟᱡᱟᱜ ᱠᱟᱱᱟ ᱛᱟᱞᱦᱮ ᱟᱯᱮ ᱦᱮᱡ ᱞᱟᱦᱟ ᱱᱚᱛᱮ ᱡᱟᱢᱵᱚᱱᱤ ᱵᱟᱥ ᱥᱴᱮᱱᱰ ᱴᱷᱮᱡ ᱤᱧ ᱛᱤᱸᱜᱩ ᱦᱟᱛᱟᱲᱚᱜ ᱠᱟᱱᱟ ᱛᱚ ᱡᱟᱢᱵᱚᱱᱤ ᱵᱟᱥ ᱥᱴᱮᱱᱰ ᱠᱷᱚᱱ ᱟᱯᱮ ᱯᱮ ᱤᱫᱤᱭᱤᱧᱟᱹ